ᱦᱮᱞᱳ ᱚᱠᱚᱭ ᱵᱤᱱ ᱢᱮᱱᱮᱫᱟ ᱚ ᱦᱚ ᱤᱧ ᱫᱚ ᱥᱚᱱᱛᱨᱟ ᱢᱩᱨᱢᱩᱧ ᱢᱮᱱᱮᱫᱟ ᱟᱪᱪᱷᱟ ᱦᱳᱭ ᱤᱧ ᱫᱚ ᱱᱚᱣᱟ ᱟ ᱛᱩ ᱨᱮ ᱱᱟᱣᱟ ᱜᱮ ᱯᱮᱲᱟᱧ ᱦᱮᱡ ᱠᱟᱱᱟ ᱟᱫᱚ ᱤᱧ ᱢᱤᱫᱴᱤᱡ ᱠᱟᱛᱷᱟ ᱠᱩᱞᱤ ᱥᱟᱱᱟᱭᱤᱧ ᱠᱟᱱᱟ ᱟᱵᱤᱱ ᱪᱮ ᱱᱚᱣᱟ ᱟᱹᱛᱩ ᱨᱮᱢᱟ ᱱᱟᱣᱟ ᱜᱮ ᱯᱮᱲᱟᱞᱤᱧ ᱦᱮᱡ ᱠᱟᱱᱟ ᱦᱮᱸ ᱟᱨ ᱡᱟᱦᱟᱸ ᱨᱤᱞᱤᱧ ᱦᱮᱡ ᱠᱟᱱᱟ ᱚᱸᱰᱮ ᱫᱚᱦᱟᱸᱜ ᱵᱟᱯᱞᱟᱜ ᱠᱟᱱᱟ ᱠᱚ ᱤᱧ ᱠᱟᱹᱠᱤ ᱚᱲᱟᱜ ᱠᱟᱱᱟ ᱟᱫᱚ ᱱᱚᱰᱮᱱᱟᱜ ᱵᱟᱯᱞᱟ ᱞᱤᱧ ᱧᱮᱞ ᱞᱮᱜᱼᱟ ᱥᱮ ᱟᱹᱰᱤ ᱨᱟᱹᱥᱠᱟᱹ ᱞᱤᱧ ᱟᱹᱭᱠᱟᱹᱣᱮᱫᱼᱟ ᱱᱚᱰᱮ ᱫᱚ ᱱᱚᱣᱟ ᱤᱧ ᱠᱟᱹᱠᱤ ᱛᱟᱠᱚ ᱚᱲᱟᱜ ᱨᱮᱫᱚ ᱱᱚᱰᱮ ᱫᱚ ᱠᱟᱹᱡ ᱵᱷᱮᱜᱟᱨ ᱜᱮᱠᱚ ᱵᱟᱯᱞᱟᱜ ᱠᱟᱱᱟ ᱟᱯᱮ ᱥᱮᱫ ᱠᱟᱱᱟ ᱱᱟᱜ ᱱᱚᱣᱟ ᱢᱟ ᱦᱳᱭ ᱟᱫᱚ ᱚᱱᱟ ᱵᱟᱯᱞᱟ ᱜᱮ ᱠᱟᱹᱴᱤᱡ ᱞᱟᱹᱭ ᱧᱚᱜ ᱟᱹᱞᱤᱧ ᱵᱤᱱ ᱧᱮᱞ ᱢᱟᱞᱤᱧ ᱧᱮᱞᱮᱜᱼᱟ ᱵᱩᱡᱷᱟᱹᱣ ᱢᱟ ᱵᱟᱹᱞᱤᱧ ᱫᱟᱲᱮᱭᱟᱜ ᱠᱟᱱᱟ ᱟᱫᱚ ᱚᱱᱟ ᱜᱮ ᱠᱟᱹᱡ ᱞᱟᱹᱭ ᱧᱚᱜᱼᱟᱹᱧ ᱢᱮ ᱟᱞᱮ ᱥᱮᱫ ᱦᱚᱸ ᱱᱚᱝᱠᱟ ᱦᱚᱸ ᱦᱩᱭ ᱦᱩᱭᱩᱜ ᱜᱮᱭᱟ ᱵᱟᱯᱞᱟ ᱦᱚᱸ ᱚᱱᱛᱮᱱᱟᱜ ᱫᱚ ᱩᱱᱟᱹᱜ ᱵᱟᱞᱤᱧ ᱧᱮᱞ ᱠᱟᱜᱼᱟ ᱟᱞᱮ ᱥᱮᱫ ᱧᱮᱞ ᱫᱚᱞᱤᱧ ᱧᱮᱞ ᱠᱟᱜᱼᱟ ᱢᱟᱱᱮ ᱠᱚᱢᱥᱚᱢ ᱜᱮᱞᱤᱧ ᱧᱮᱞ ᱠᱟᱜᱼᱟ ᱠᱚᱢᱥᱚᱢ ᱜᱮᱞᱤᱧ ᱵᱟᱰᱟᱭᱟ ᱜᱩᱲᱫᱟᱹᱣ ᱧᱟᱯᱟᱢ ᱵᱟᱯᱞᱟ ᱦᱟᱲᱟᱢ ᱵᱟᱹᱨᱭᱟᱹᱛ ᱟᱨ ᱤᱧ ᱫᱚ ᱱᱚᱣᱟᱴᱟᱜ ᱨᱮᱫᱚ ᱡᱟᱹᱥᱛᱤ ᱠᱟᱛᱮᱫ ᱦᱟᱲᱟᱢ ᱵᱟᱹᱨᱭᱟᱹᱛᱤᱧ ᱠᱩᱥᱤᱭᱟᱜᱼᱟ ᱦᱚᱸ ᱦᱟᱲᱟᱢ ᱵᱟᱹᱨᱭᱟᱹᱛ ᱫᱚ ᱟᱹᱛᱩ ᱦᱚᱲ ᱦᱚᱲ ᱥᱟᱶ ᱦᱚᱸ ᱚᱱᱟ ᱫᱚ ᱥᱟᱸᱜᱮ ᱫᱷᱟᱨᱟ ᱵᱟᱹᱨᱭᱟᱹᱛ ᱠᱚᱠᱚ ᱪᱟᱞᱟᱜᱼᱟ ᱨᱟᱹᱥᱠᱟᱹ ᱫᱷᱟᱨᱟ ᱵᱩᱡᱷᱟᱹᱜᱼᱟ ᱚᱱᱟᱛᱮ ᱦᱟᱲᱟᱢ ᱵᱟᱹᱨᱭᱟᱹᱛ ᱫᱚ ᱠᱟᱹᱡ ᱤᱧ ᱠᱩᱥᱤ ᱧᱚᱜᱟᱜᱼᱟ ᱦᱚᱸ ᱦᱳᱭ ᱦᱳᱭ ᱛᱚᱵᱮ ᱢᱟ ᱴᱷᱤᱠᱜᱮᱭᱟ